ᱟᱵᱚ ᱥᱟᱹᱨᱤᱜᱮᱵᱚᱱ ᱵᱟᱲᱟᱭᱟ ᱟᱨᱢᱟ ᱟᱭᱢᱟᱛᱮ ᱟᱭᱢᱟ ᱱᱩᱠᱩ ᱥᱤᱢ ᱜᱮᱰᱮ ᱟᱨ ᱱᱩᱠᱩ ᱯᱚᱞᱴᱨᱤ ᱡᱟᱦᱟᱵᱚᱱ ᱢᱮᱱᱮᱫᱠᱟᱱ ᱱᱩᱠᱩ ᱠᱚ ᱟᱵᱚ ᱫᱚᱵᱚᱱ ᱟᱹᱥᱩᱞᱮᱫ ᱠᱚᱣᱟ ᱱᱩᱠᱩ ᱠᱚᱛᱮ ᱢᱤᱫᱵᱟᱨ ᱯᱩᱭᱥᱟᱹ ᱤᱱᱠᱟᱢ ᱨᱮᱱᱟᱜ

ᱟᱵᱚ ᱫᱚᱵᱚᱱ ᱠᱩᱨᱩᱢᱩᱴᱩᱭᱮᱫ ᱠᱟᱱᱟ ᱱᱚᱣᱟ ᱠᱚ ᱟᱨᱵᱟᱝᱢᱟ ᱱᱩᱠᱩ ᱠᱚ ᱡᱚᱜᱟᱲ ᱡᱚᱛᱚᱱ ᱠᱚ ᱞᱟᱹᱜᱤᱫ ᱞᱮᱠᱟᱛᱮᱫᱚ ᱟᱵᱚᱣᱟᱜ ᱟᱹᱰᱤᱞᱮᱠᱟᱱ ᱯᱟᱱᱛᱷᱟ ᱢᱮᱱᱟᱜ ᱛᱟᱵᱚᱱᱟ ᱱᱩᱠᱩ ᱵᱩᱥᱟᱹᱜ ᱡᱚᱠᱷᱮᱡ ᱡᱟᱦᱟᱸ ᱞᱮᱠᱟᱵᱚᱱ ᱡᱚᱛᱚᱱ ᱠᱚᱣᱟ ᱡᱟᱦᱟᱸ ᱯᱷᱚᱲᱚ ᱨᱮᱠᱚ ᱵᱩᱥᱟᱹᱜ ᱮᱱᱟ ᱩᱱᱠᱩ ᱠᱚᱫᱚ ᱢᱟᱲᱟᱝ ᱛᱮᱫᱚ ᱡᱟᱹᱥᱛᱤᱠᱟᱭᱛᱮ ᱟᱫᱚᱣᱟᱱᱟᱜ ᱠᱚᱵᱚᱱ ᱮᱢᱟᱠᱚ ᱠᱷᱟᱱ ᱡᱟᱦᱟᱸ ᱯᱷᱚᱲᱚᱨᱮ ᱩᱱᱠᱩ ᱡᱟᱹᱥᱛᱤ ᱠᱟᱭᱛᱮ ᱵᱮᱥᱤ ᱦᱩᱥᱴᱚ ᱯᱩᱥᱴᱚ ᱫᱷᱟᱨᱟ ᱠᱚ ᱦᱟᱟᱨᱟᱜᱼᱟ ᱥᱮᱯᱟᱨᱮᱴᱵᱚᱱ ᱫᱚᱦᱚ ᱠᱚᱣᱟ ᱵᱩᱥᱟᱹᱜ ᱡᱚᱦᱚᱜ ᱡᱟᱦᱟᱸ ᱯᱷᱚᱲᱚᱨᱮ ᱟᱫᱚᱣᱟᱱᱟᱜ ᱠᱚ ᱮᱢᱟᱠᱚ ᱠᱷᱟᱱ ᱩᱱᱠᱩ ᱡᱟᱹᱥᱛᱤ ᱠᱟᱭᱛᱮ ᱱᱚᱣᱟᱠᱚ ᱵᱟᱠᱚ ᱯᱟᱴᱣᱟ ᱠᱚᱣᱟ ᱟᱨ ᱚᱱᱟᱯᱚᱨᱮ ᱫᱚ ᱦᱳᱭᱛᱚ ᱠᱤᱪᱷᱩ ᱞᱟᱹᱴᱩ ᱧᱚᱜ ᱠᱟᱛᱮ ᱫᱚ ᱪᱟᱣᱞᱮ ᱦᱚᱸᱵᱚ ᱮᱢ ᱫᱟᱲᱮᱭᱟᱠᱚᱣᱟ ᱵᱟᱝᱢᱟ ᱞᱩᱵᱩᱜ ᱦᱚᱸᱵᱚ ᱮᱢᱟ ᱠᱚᱣᱟ ᱟᱨ ᱩᱱᱠᱩ ᱠᱚ ᱠᱟᱹᱴᱤᱡ ᱠᱚ ᱛᱟᱦᱮᱸᱞᱮᱱ ᱵᱮᱲᱟ ᱨᱮᱫᱚ ᱟᱠᱚ ᱞᱟᱹᱜᱤᱫ ᱛᱟᱦᱮᱱ ᱡᱟᱭᱜᱟ ᱥᱮᱯᱟᱨᱮᱴᱵᱚᱱ ᱫᱚᱦᱚᱣᱟᱠᱚᱣᱟ ᱡᱟᱦᱟᱸ ᱯᱷᱚᱲᱚᱨᱮ ᱩᱱᱠᱩ ᱞᱟᱹᱴᱩ ᱠᱚ ᱥᱟᱣ ᱚᱱᱠᱟ ᱥᱚᱞᱚᱜᱷᱚᱴᱚ ᱫᱚ ᱵᱟᱵᱚᱱ ᱫᱚᱦᱚ ᱠᱚᱣᱟ ᱞᱮᱵᱮᱫ ᱠᱚᱣᱟ ᱠᱚ ᱜᱮᱨ ᱠᱚᱣᱟ ᱠᱚ ᱮᱢᱟᱱ ᱠᱚᱣᱟ ᱠᱚ ᱡᱟᱦᱟᱸ ᱯᱷᱚᱲᱚᱨᱮ ᱩᱱᱠᱩ ᱠᱚ ᱟᱹᱰᱤᱜᱟᱱᱠᱚ ᱞᱚᱥᱟᱠᱟᱱᱚᱜᱼᱟ ᱠᱷᱚᱛᱤᱜ ᱟᱠᱚ ᱚᱱᱟ ᱤᱫᱤᱠᱟᱛᱮ ᱠᱟᱹᱴᱤᱡ ᱠᱚ ᱞᱟᱹᱴᱩ ᱤᱫᱤᱧᱚᱜ ᱮᱱᱠᱷᱟᱱ ᱮᱱᱛᱮᱫ ᱮᱸᱰᱮ ᱛᱟᱭᱚᱢ ᱫᱚ ᱩᱱᱠᱩᱫᱚ ᱟᱨᱦᱚᱸᱵᱚᱱ ᱟᱞᱟᱜ ᱤᱫᱤᱧᱚᱜ ᱠᱚᱣᱟ ᱠᱟᱹᱴᱤᱡ ᱟᱭᱢᱟᱛᱮ ᱟᱭᱢᱟ ᱠᱚ ᱞᱟᱹᱴᱩ ᱠᱮᱴᱮᱡ ᱧᱚᱜ ᱮᱱᱠᱷᱟᱱ ᱛᱟᱭᱚᱢ ᱫᱚ ᱢᱤᱫᱴᱷᱮᱱ ᱵᱚ ᱫᱚᱦᱚ ᱤᱫᱤ ᱠᱚᱣᱟ

ᱦᱩᱥᱴᱚ ᱯᱩᱥᱴᱚ ᱠᱟᱛᱮ ᱠᱚ

ᱦᱟᱨᱟ ᱞᱮᱱᱠᱷᱟᱱ ᱠᱚ ᱩᱱᱠᱩ ᱴᱷᱮᱱ ᱠᱷᱚᱱ ᱟᱹᱰᱤᱜᱟᱱ ᱤᱱᱠᱚᱢ ᱥᱚᱨᱥ ᱨᱮᱱᱟᱜ ᱦᱚᱸ ᱦᱤᱡᱩᱜᱼᱟ ᱱᱚᱜᱼᱚᱭ ᱱᱚᱝᱠᱟᱱ ᱱᱩᱠᱩᱠᱚ ᱡᱚᱜᱟᱲ ᱡᱚᱛᱚᱱ ᱠᱟᱛᱮ ᱟᱵᱚᱫᱚ ᱨᱚᱡᱽᱜᱟᱨ ᱨᱮᱱᱟᱜ ᱯᱟᱱᱛᱷᱟᱵᱚᱱ ᱧᱟᱢ ᱫᱟᱲᱮᱭᱟᱜᱼᱟ